ᱟᱵᱚᱣᱟᱜ ᱥᱳᱨᱚ ᱢᱚᱱᱰᱚᱞ ᱵᱟ ᱵᱷᱨᱚᱢᱚᱱᱰ ᱨᱮ ᱹᱰᱤ ᱟᱭᱢᱟ ᱞᱮᱠᱟᱱ ᱤᱯᱤᱞ ᱢᱮᱱᱟᱜ ᱠᱚᱣᱟ ᱜᱨᱚᱦᱚ ᱢᱮᱱᱟᱜ ᱠᱚᱣᱟ ᱟᱨᱚ ᱩᱯᱚᱜᱨᱚᱦᱚ ᱢᱮᱱᱟᱜ ᱠᱚᱣᱟ ᱟᱵᱚᱭᱤᱡ ᱥᱮᱨᱢᱟ ᱪᱟᱸᱫᱳ ᱢᱮᱱᱟᱭᱟ ᱟᱨᱚ ᱟᱵᱚᱭᱤᱡ ᱥᱤᱧ ᱪᱟᱸᱫᱳ ᱢᱮᱱᱟᱭᱟ ᱚᱱᱟ ᱟᱫᱷᱟᱨ ᱛᱮ ᱟᱵᱚ ᱩᱱᱤ ᱴᱷᱮᱱ ᱵᱟᱝᱵᱚᱱ ᱪᱟᱞᱟᱣ ᱫᱟᱲᱮᱭᱟᱜᱼᱟ ᱟᱨ ᱩᱱᱠᱩ ᱦᱚᱸ ᱟᱠᱚᱣᱟᱜ ᱡᱟᱭᱜᱟ ᱨᱮᱠᱚ ᱛᱟᱦᱮᱱᱟ ᱟᱨ ᱟᱠᱚᱣᱟᱜ ᱡᱟᱭᱜᱟ ᱨᱮ ᱟᱪᱩᱨᱚᱜᱼᱟ ᱠᱚ ᱟᱨ ᱩᱱᱠᱩᱣᱟᱜ ᱟᱫᱷᱟᱨ ᱛᱮ ᱟᱵᱚᱣᱟᱜ ᱡᱚᱛᱚ ᱠᱮᱞᱮᱱᱰᱟᱨ ᱠᱚ ᱚᱞ ᱠᱟᱱᱟ ᱩᱱᱠᱩ ᱪᱮᱫ ᱞᱮᱠᱟ ᱠᱚ ᱪᱟᱞᱟᱜᱼᱟ ᱛᱤᱱᱟᱹᱜ ᱥᱚᱢᱚᱭ ᱛᱮᱠᱚ ᱪᱟᱞᱟᱜᱼᱟ ᱛᱤᱱᱟᱹᱜ ᱫᱤᱱ ᱛᱮᱠᱚ ᱪᱟᱞᱟᱜᱼᱟ ᱛᱤᱱᱟᱹᱜ ᱢᱟᱹᱦᱱᱟᱹ ᱛᱮᱠᱚ ᱪᱟᱞᱟᱜᱼᱟ ᱚᱱᱟ ᱚᱱᱟ ᱟᱫᱷᱟᱨ ᱛᱮ ᱟᱵᱚᱣᱟᱜ ᱠᱮᱞᱮᱱᱰᱟᱨ ᱨᱮ ᱚᱞ ᱫᱚ ᱢᱮᱱᱟᱜᱼᱟ ᱟᱨ ᱚᱱᱟ ᱟᱫᱷᱟᱨ ᱛᱮ ᱠᱮᱞᱮᱱᱰᱟᱨ ᱵᱮᱱᱟᱣ ᱠᱟᱱᱟ ᱟᱵᱚᱣᱟᱜ ᱡᱟᱦᱟᱸ ᱞᱮᱠᱟ ᱜᱷᱩᱲᱤ ᱵᱮᱱᱟᱣ ᱠᱟᱱᱟ ᱟᱨᱚ ᱟᱹᱰᱤ ᱟᱭᱢᱟ ᱞᱮᱠᱟᱱᱟᱜ ᱡᱤᱱᱤᱥ ᱵᱮᱱᱟᱣ ᱠᱟᱱᱟ ᱡᱟᱦᱟᱸᱜᱮ ᱟᱵᱚ ᱱᱚᱣᱟ ᱟᱫᱷᱟᱨ ᱛᱮ ᱡᱟᱱᱠᱟᱨᱤ ᱵᱚᱱ ᱧᱟᱢ ᱫᱟᱲᱮᱭᱟᱜᱼᱟ ᱭᱟ ᱥᱤᱪᱪᱷᱟ ᱵᱚᱱ ᱧᱟᱢ ᱫᱟᱲᱮᱭᱟᱜᱼᱟ ᱭᱟ ᱥᱮᱬᱟ ᱫᱟᱲᱮᱭᱟᱜᱼᱟ ᱵᱚᱱ ᱚᱱᱟ ᱟᱫᱷᱟᱨ ᱛᱮ ᱟᱵᱚ ᱤᱯᱤᱞ ᱠᱚᱦᱚᱸ ᱞᱚᱜᱚᱱ ᱴᱷᱤᱠᱟᱹ ᱫᱟᱲᱮᱭᱟᱠᱚᱣᱟ ᱱᱩᱭ ᱫᱚ ᱤᱯᱤᱞ ᱠᱟᱱᱟᱭ ᱱᱩᱭ ᱫᱚ ᱜᱨᱚᱦᱚ ᱠᱟᱱᱟᱭ